ᱤᱧᱟᱹᱜ ᱴᱚᱴᱷᱟ ᱨᱮᱭᱟᱜ ᱟᱭ ᱞᱟᱹᱜᱤᱫ ᱛᱮ ᱤᱧᱫᱚ ᱱᱚᱣᱟ ᱥᱩᱡᱳᱜᱽ ᱤᱧ ᱮᱢᱟ ᱡᱮ ᱡᱟᱦᱟᱱᱟᱜ ᱜᱮᱢ ᱟᱭ ᱞᱟᱹᱜᱤᱫ ᱮᱢ ᱠᱟᱹᱢᱤ ᱠᱟᱱᱟ ᱚᱱᱟ ᱞᱟᱹᱜᱤᱫᱛᱮ ᱯᱷᱩᱞ ᱥᱟᱯᱳᱨᱴ ᱮᱢ ᱦᱩᱭᱩᱜᱼᱟ ᱡᱟᱦᱟᱸ ᱠᱚᱨᱟᱣᱟᱢ ᱠᱚᱨᱟᱣᱟ ᱥᱟᱯᱳᱨᱴ ᱵᱟᱢ ᱧᱟᱢ ᱠᱷᱟᱱᱫᱚ ᱪᱮᱫᱦᱚᱸ ᱵᱟᱢ ᱪᱤᱠᱟᱹ ᱫᱟᱲᱮᱭᱟᱜᱼᱟ ᱚᱱᱟ ᱪᱤᱠᱟᱹ ᱦᱚᱲᱟᱜ ᱯᱩᱨᱟᱹ ᱥᱟᱯᱳᱨᱴ ᱫᱚᱨᱠᱟᱨ ᱦᱩᱭᱩᱜᱼᱟ ᱡᱟᱦᱟᱸ ᱞᱮᱠᱟ ᱜᱤᱫᱽᱨᱟᱹ ᱢᱤᱫᱴᱟᱝᱼᱮ ᱯᱟᱲᱦᱟᱜᱼᱟ

ᱯᱟᱲᱦᱟᱣ ᱥᱟᱶᱛᱮ ᱡᱚᱠᱷᱚᱱᱮ ᱫᱟᱲᱮ ᱤᱫᱤᱭᱟᱜᱼᱟ ᱩᱱᱤᱫᱚ ᱫᱚᱢᱮ ᱨᱟᱹᱥᱠᱟᱹ ᱚᱪᱚ ᱦᱩᱭᱩᱜᱼᱟ ᱡᱟᱦᱟᱸᱞᱮᱠᱟ ᱥᱟᱵᱟᱥᱤᱢ ᱦᱩᱭᱩᱜᱼᱟ ᱵᱤᱪ ᱵᱤᱪ ᱨᱮ ᱩᱱᱤᱫᱚ ᱡᱚᱛᱚ ᱦᱚᱲ ᱛᱟᱞᱟᱨᱮ ᱩᱱᱤᱫᱚ ᱞᱟᱹᱭ ᱦᱩᱭᱩᱜᱼᱟ ᱡᱮ ᱱᱩᱭᱫᱚ ᱟᱹᱰᱤ ᱵᱮᱥ ᱜᱤᱫᱽᱨᱟᱹ ᱠᱟᱱᱟᱭ ᱚᱱᱟ ᱦᱤᱥᱟᱹᱵᱽᱛᱮ ᱩᱱᱤᱫᱚ ᱤᱭᱟᱹ ᱠᱚᱨᱟᱣ ᱦᱩᱭᱩᱜᱼᱟ ᱟᱨ ᱚᱱᱟ ᱞᱮᱠᱟᱛᱮ ᱢᱟᱱᱮ ᱟᱹᱰᱤ ᱵᱮᱥ ᱵᱮᱥ ᱠᱟᱛᱷᱟ ᱢᱮᱱ ᱦᱩᱭᱩᱜᱼᱟ ᱟᱨ ᱜᱚᱲᱚ ᱵᱟᱝᱠᱷᱟᱱ ᱫᱚ ᱪᱮᱫ ᱠᱟᱹᱢᱤᱦᱚᱸ ᱵᱟᱭ ᱜᱟᱱᱚᱜᱼᱟ ᱚᱱᱟ ᱪᱤᱠᱟᱹ ᱡᱮᱫᱛᱮ ᱠᱟᱹᱢᱤ ᱞᱟᱹᱜᱤᱫᱛᱮ ᱦᱚᱲᱟᱜ ᱡᱩᱢᱤᱫ ᱟᱹᱰᱤᱜᱮ ᱡᱟᱹᱨᱩᱨᱤ ᱠᱟᱱᱟ ᱦᱚᱲᱟᱜ ᱡᱩᱢᱤᱫ ᱦᱩᱭᱩᱜ ᱢᱟ ᱤᱱᱟᱹ ᱯᱚᱨᱮᱜᱮ ᱡᱚᱛᱚᱣᱟᱜ ᱠᱟᱹᱢᱤ ᱥᱟᱹᱦᱤ ᱦᱩᱭᱩᱜᱼᱟ